ᱯᱩᱭᱞᱩ ᱫᱚ ᱟᱹᱞᱤᱧ ᱫᱚ ᱜᱤᱫᱽᱨᱟᱹ ᱡᱚᱦᱚᱜ ᱰᱟᱦᱟᱨ ᱠᱚᱠᱚ ᱮᱱᱮᱡᱟ ᱩᱱ ᱡᱚᱦᱚᱜ ᱜᱮ ᱯᱳᱭᱞᱳ ᱥᱮᱨᱮᱧ ᱫᱚ ᱪᱮᱫ ᱦᱩᱭ ᱠᱟᱱᱟ

ᱚᱱᱟ ᱠᱷᱚᱱ ᱜᱮ ᱵᱟᱹᱭ ᱵᱟᱹᱭᱛᱮ ᱥᱮᱨᱮᱧ ᱨᱮ ᱢᱚᱱᱮ ᱫᱚᱭ ᱫᱟᱹᱲ ᱠᱮᱜᱼᱟ

ᱤᱱᱟᱹ ᱜᱮᱞ ᱢᱚᱬᱮ ᱩᱢᱮᱨ ᱜᱟᱱ ᱵᱚᱪᱷᱚᱨ ᱠᱷᱚᱱ ᱜᱮ ᱥᱮᱨᱮᱧ ᱫᱚ ᱵᱟᱹᱭ ᱵᱟᱹᱭᱛᱮ ᱥᱮᱬᱟ ᱦᱩᱭᱱᱟ

ᱚᱱᱠᱟᱜᱮ ᱛᱟᱭᱚᱢ ᱥᱮᱬᱟ ᱠᱟᱛᱮᱫ ᱵᱟᱦᱟ ᱵᱟᱯᱞᱟ ᱠᱚ ᱫᱟᱲᱟ ᱠᱟᱛᱮᱫ ᱦᱟᱸᱰᱮ ᱱᱟᱰᱮ ᱠᱷᱚᱱ ᱥᱮᱨᱮᱧ ᱠᱚᱫᱚ ᱪᱮᱫ ᱦᱩᱭᱱᱟ ᱤᱥᱤ ᱵᱚᱪᱷᱚᱨ ᱠᱚᱨᱮ ᱠᱷᱚᱱ ᱜᱮ ᱥᱮᱨᱮᱧ ᱨᱮᱫᱚ ᱢᱚᱱᱮ ᱞᱟᱜᱟᱣ ᱦᱩᱭᱱᱟ ᱟᱨ ᱥᱮᱨᱮᱧ ᱠᱚ ᱚᱱᱠᱟᱜᱮ ᱥᱮᱨᱮᱧ ᱯᱚᱛᱚᱵ ᱠᱚᱦᱚᱸ ᱟᱹᱰᱤ ᱰᱷᱮᱨ ᱚᱞ ᱦᱩᱭᱱᱟ ᱟᱨ ᱚᱱᱟ ᱠᱚ ᱪᱷᱟᱯᱟ ᱠᱟᱛᱮᱫ ᱯᱟᱲᱦᱟᱣ ᱦᱚᱸ ᱦᱩᱭ ᱠᱟᱱᱟ ᱤᱥᱤ ᱜᱚᱴᱟᱜ ᱜᱟᱱ